ᱦᱚᱸ ᱪᱟᱹᱥᱤ ᱫᱚ ᱢᱩᱬᱩᱫ ᱟᱨᱡᱟᱣ ᱧᱟᱢ ᱠᱚ ᱠᱩᱥᱤᱭᱟᱜᱼᱟ ᱪᱤᱠᱟᱛᱮ ᱦᱳᱲᱳ ᱥᱮ ᱡᱟᱦᱟᱱᱟᱜ ᱪᱟᱥ ᱠᱟᱜᱼᱟ ᱠᱚ ᱚᱱᱟ ᱦᱩᱭ ᱞᱮᱱᱠᱷᱟᱱ ᱟᱠᱚᱣᱟᱜ ᱜᱮ ᱥᱚᱝᱥᱟᱨ ᱥᱮ ᱡᱟᱦᱟᱸ ᱟᱠᱚ ᱚᱲᱟᱜ ᱯᱚᱨᱤᱵᱟᱨ ᱠᱚ ᱢᱮᱱᱟ ᱟᱠᱚᱣᱟᱜ ᱜᱤᱫᱽᱨᱟᱹ ᱨᱮᱭᱟᱜ ᱜᱤᱫᱽᱨᱟᱹ ᱠᱚᱣᱟᱜ ᱵᱷᱚᱵᱤᱥᱥᱚ ᱥᱩᱫᱷᱨᱟᱹᱣ ᱫᱟᱲᱮᱭᱟᱜᱼᱟ ᱡᱮ ᱚᱞᱚᱜ ᱯᱟᱲᱦᱟᱣ ᱨᱮ ᱡᱟᱦᱟᱱᱟᱜ ᱮᱴᱠᱮᱴᱚᱬᱮ ᱵᱟᱭ ᱦᱩᱭᱩᱜᱼᱟ ᱚᱱᱟᱜᱮ ᱪᱟᱹᱥᱤ ᱫᱚ ᱢᱩᱬᱩᱫ ᱟᱨᱡᱟᱣ ᱫᱩᱨᱤᱵ ᱧᱟᱢ ᱟᱠᱚ ᱡᱟᱠ ᱟᱠᱚᱣᱟᱜ ᱦᱳᱲᱳ ᱪᱟᱣᱞᱮ ᱵᱮᱥᱛᱮ ᱵᱟᱭ ᱟᱨᱡᱟᱣ ᱮᱜᱼᱟ ᱛᱚ ᱟᱠᱚ ᱦᱚᱸ ᱟᱹᱲᱤᱥ ᱠᱚ ᱵᱩᱡᱷᱟᱹᱣᱟ ᱚᱠᱚᱭ ᱪᱟᱹᱥᱤ ᱦᱚᱸ ᱵᱟᱭ ᱢᱮᱱᱟ ᱡᱮ ᱤᱧᱟᱹᱜ ᱦᱳᱲᱳ ᱪᱟᱣᱞᱮ ᱵᱟᱭ ᱦᱩᱭᱩᱜ ᱢᱟ ᱪᱟᱥ ᱫᱚ ᱚᱱᱟ ᱞᱟᱹᱜᱤᱫ ᱜᱮᱠᱚ ᱪᱟᱥᱟ ᱡᱮ ᱤᱧᱟᱹᱜ ᱵᱷᱟᱹᱜᱤ ᱴᱷᱤᱠ ᱦᱩᱭᱩᱜ ᱢᱟ ᱡᱮ ᱡᱟᱦᱟᱸ ᱛᱤᱥ ᱫᱚ ᱪᱟᱸᱫᱳ ᱵᱚᱸᱜᱟ ᱦᱚᱸ ᱟᱹᱲᱤᱥᱮ ᱪᱮᱫ ᱠᱚᱛᱮ ᱟᱹᱰᱤ ᱡᱳᱨᱮ ᱫᱟᱜᱟ ᱡᱮ ᱡᱟᱦᱟᱸ ᱦᱩᱭ ᱦᱩᱭ ᱦᱳᱲᱳ ᱠᱚᱦᱚᱸ ᱟᱛᱳ ᱡᱮ ᱵᱟᱱ ᱤᱫᱤᱭᱟᱭ ᱚᱱᱟ ᱠᱚᱫᱚ ᱪᱟᱹᱥᱤ ᱫᱚ ᱛᱤᱥ ᱦᱚᱸ ᱵᱟᱠᱚ ᱢᱮᱱᱟ